ᱤᱧ ᱫᱚ ᱥᱤᱢ ᱡᱤᱞ ᱨᱮᱥᱤᱯᱤᱧ ᱯᱟᱸᱡᱟᱭᱟ ᱮᱴᱟᱜ ᱥᱟᱛ ᱪᱮᱛᱟᱱ ᱠᱟᱛᱮ ᱤᱢᱯᱨᱳᱵᱟᱭᱡᱮᱥᱚᱱ ᱠᱚ ᱡᱟᱦᱟᱸ ᱵᱮᱱᱟᱣ ᱟᱠᱟᱫᱟᱹᱧ ᱚᱱᱟ ᱠᱚᱫᱚ ᱦᱩᱭᱩᱜ ᱠᱟᱱᱟ ᱠᱚᱸᱜ ᱡᱤᱞ ᱨᱟᱥᱮ ᱥᱩᱠᱨᱤ ᱡᱤᱞ ᱨᱟᱥᱮ ᱟᱨ ᱜᱮᱰᱮ ᱡᱤᱞ ᱨᱟᱥᱮ ᱱᱚᱣᱟ ᱠᱚ ᱵᱮᱱᱟᱣ ᱞᱟ ᱜᱤᱫ ᱛᱮ ᱡᱟᱦᱟᱸ ᱯᱳᱭᱞᱳ ᱩᱛᱟᱹᱨ ᱠᱟ ᱢᱤ ᱠᱟᱱᱟ ᱯᱳᱭᱞᱳ ᱨᱮᱫᱚ ᱡᱤᱞ ᱠᱚ ᱜᱮᱫ ᱥᱟᱯᱷᱟ ᱠᱟᱛᱮ ᱫᱟᱜ ᱨᱮ ᱟᱨᱩᱯ ᱯᱷᱟᱨᱪᱟ ᱦᱩᱭᱩᱜᱼᱟ ᱤᱱᱟᱹᱯᱚᱨᱮ ᱥᱟᱱᱟᱢ ᱢᱚᱥᱞᱟ ᱠᱚᱦᱚᱸ ᱨᱤᱫ ᱜᱩᱸᱰᱟᱹ ᱠᱟᱛᱮ ᱢᱤᱫᱴᱟᱝ ᱛᱷᱟᱹᱨᱤ ᱨᱮ ᱥᱟᱡᱟᱣ ᱠᱟᱛᱮ ᱫᱚᱦᱚ ᱦᱩᱭᱩᱜᱼᱟ ᱯᱳᱭᱞᱳ ᱨᱮ ᱠᱚᱲᱦᱟᱭ ᱨᱮ ᱥᱩᱱᱩᱢ ᱫᱩᱞ ᱠᱟᱛᱮ ᱚᱱᱟ ᱞᱚᱞᱚ ᱦᱩᱭᱱᱟ ᱟᱨ ᱚᱱᱟ ᱨᱮ ᱯᱳᱭᱞᱳ ᱩᱛᱟᱹᱨ ᱨᱮ ᱯᱮᱸᱭᱟᱡᱽ ᱟᱨ ᱨᱟᱥᱩᱱ ᱢᱚᱥᱞᱟ ᱮᱢ ᱦᱩᱭᱱᱟ ᱤᱱᱟᱹ ᱠᱚ ᱜᱷᱟᱱᱴᱟ ᱦᱩᱭ ᱠᱟᱛᱮ ᱜᱮ ᱮᱨᱯᱚᱨᱮ ᱡᱤᱞ ᱟᱫᱚ ᱚᱱᱟ ᱨᱮ ᱢᱮᱥᱟᱭ ᱦᱩᱭᱩᱜᱼᱟ ᱤᱱᱟᱹᱯᱚᱨᱮ ᱟᱹᱰᱤ ᱜᱷᱟ ᱲᱤᱡ ᱜᱷᱟᱱᱴᱟ ᱞᱮᱠᱷᱟ ᱜᱮ ᱵᱟᱹᱭᱼᱵᱟᱹᱭ ᱛᱮ ᱡᱚᱠᱷᱚᱱ ᱡᱤᱞ ᱤᱥᱤᱱᱚᱜᱼᱟ ᱤᱱᱟᱹᱯᱚᱨᱮ ᱱᱟᱥᱮ ᱫᱟᱜ ᱫᱩᱞᱟᱜ ᱦᱩᱭᱩᱜᱼᱟ ᱱᱚᱝᱠᱟ ᱦᱩᱭᱞᱮᱱ ᱠᱷᱟᱱ ᱜᱮ ᱟᱫᱚ ᱠᱤᱪᱷᱩᱠᱷᱚᱱ ᱚᱱᱟ ᱠᱚ ᱜᱷᱟᱱᱴᱟ ᱠᱟᱛᱮ ᱟᱫᱚ ᱢᱤᱫᱴᱟᱝ ᱛᱷᱟᱹᱨᱤ ᱛᱮ ᱯᱚᱴᱚᱢ ᱦᱩᱭᱩᱜᱼᱟ ᱱᱚᱝᱠᱟ ᱞᱮᱠᱟ ᱠᱟᱛᱮᱱ ᱜᱮ ᱚᱱᱟ ᱨᱮᱥᱤᱯᱤ ᱫᱚ ᱵᱮᱱᱟᱣ ᱜᱟᱱᱚᱜᱼᱟ